ᱢᱚᱱᱮ ᱢᱟ ᱤᱧ ᱫᱚ ᱟᱭᱢᱟ ᱜᱤᱧ ᱢᱚᱱᱮᱭᱟ ᱵᱷᱟᱨᱚᱛ ᱨᱮᱢᱟ ᱟᱭᱢᱟ ᱠᱟᱹᱨᱠᱷᱟᱱᱟ ᱠᱳᱢᱯᱟᱱᱤ ᱢᱮᱱᱟᱜᱼᱟ ᱢᱮᱱᱠᱷᱟᱱ ᱚᱱᱟ ᱠᱟᱹᱨᱠᱷᱟᱱᱟ ᱨᱮ ᱥᱮ ᱠᱳᱢᱯᱟᱱᱤ ᱨᱮ ᱡᱟᱦᱟᱸ ᱠᱚ ᱵᱮᱱᱟᱣᱮᱫ ᱠᱟᱱ ᱠᱳᱢᱯᱟᱱᱤ ᱡᱮᱢᱚᱱ ᱨᱚᱴ ᱥᱤᱢᱮᱱᱴ ᱱᱟᱱᱟᱦᱩᱱᱟᱹᱨ ᱠᱳᱢᱯᱟᱱᱤ ᱢᱮᱱᱟᱜᱼᱟ ᱠᱚ ᱵᱮᱱᱟᱣᱮᱫᱼᱟ ᱚᱱᱟ ᱠᱳᱢᱯᱟᱱᱤ ᱨᱮ ᱥᱮ ᱩᱱᱤ ᱠᱳᱢᱯᱟᱱᱤ ᱨᱤᱱᱤᱡ ᱢᱟᱞᱤᱠ ᱟᱡᱠᱟᱨ ᱢᱚᱛᱚ ᱢᱚᱱᱮᱨ ᱢᱚᱛᱚ ᱦᱚᱲ ᱵᱟᱪᱷᱟᱣ ᱠᱟᱛᱮ ᱦᱟᱛᱟᱣᱮᱫ ᱠᱚᱣᱟᱭ ᱱᱤᱡᱮ ᱫᱚ ᱦᱚᱭᱛᱳ ᱚᱱᱟ ᱠᱳᱢᱯᱟᱱᱤ ᱨᱮ ᱠᱟᱹᱢᱤ ᱞᱟᱹᱜᱤᱫᱚᱜ ᱠᱟᱹᱱᱟᱹᱧ ᱚᱱᱟ ᱠᱳᱢᱯᱟᱱᱤ ᱨᱤᱱᱤᱡ ᱢᱟᱞᱤᱠ ᱵᱟᱭ ᱦᱟᱛᱟᱣᱤᱧ ᱠᱟᱱᱟ ᱡᱮᱢᱚᱱ ᱠᱟᱹᱨᱠᱷᱟᱱᱟ ᱡᱟᱦᱟᱸ ᱥᱚᱨᱠᱟᱨᱟᱜ ᱠᱟᱹᱨᱠᱷᱟᱱᱟ ᱠᱚᱨᱮ ᱚᱱᱟ ᱠᱚᱨᱮ ᱠᱟᱹᱢᱤ ᱞᱟᱹᱜᱤᱫᱚᱜ ᱠᱟᱹᱱᱟᱹᱧ ᱠᱤᱱᱛᱩ ᱵᱟᱭ ᱦᱟᱛᱟᱣᱤᱧ ᱠᱟᱱᱟ ᱚᱱᱟᱛᱮ ᱤᱧᱫᱩᱧ ᱢᱚᱱᱮᱭᱟ ᱱᱚᱣᱟ ᱟᱵᱚ ᱟᱹᱛᱩ ᱴᱚᱞᱟ ᱠᱚᱨᱮᱜᱮ ᱱᱟᱦᱮᱞ ᱵᱮᱱᱟᱣ ᱥᱮ ᱟᱬᱜᱚᱢ ᱵᱮᱱᱟᱣ ᱟᱨᱟᱬ ᱵᱮᱱᱟᱣ ᱱᱟᱱᱟᱦᱩᱱᱟᱹᱨ ᱠᱟᱹᱢᱤ ᱠᱟᱛᱮ ᱜᱮ ᱥᱩᱡᱳᱜᱤᱧ ᱦᱟᱛᱟᱣᱟ ᱥᱮ ᱧᱟᱢᱚᱜᱼᱟ ᱡᱮᱢᱚᱱ ᱴᱩᱠᱩᱡ ᱵᱮᱱᱟᱣ ᱠᱚ ᱯᱟᱹᱴᱭᱟᱹ ᱜᱟᱞᱟᱝ ᱠᱚ ᱡᱚᱱᱚᱜ ᱜᱟᱞᱟᱝ ᱠᱚ ᱮᱢᱟᱱ ᱮᱢᱟᱱ ᱠᱟᱹᱢᱤ ᱠᱚ ᱧᱟᱢᱚᱜᱼᱟ ᱚᱱᱟᱜᱮ ᱤᱧ ᱫᱚ ᱚᱡᱮ ᱫᱚ ᱦᱩᱭ ᱫᱟᱲᱭᱟᱜᱼᱟ